ᱦᱮᱞᱳ ᱦᱮᱸ ᱡᱚᱦᱟᱨᱜᱮ ᱦᱮᱸ ᱞᱟᱹᱭᱢᱮ ᱢᱟ ᱪᱮᱫ ᱵᱤᱱ ᱞᱟᱹᱭᱮᱜᱼᱟ ᱟᱪᱪᱷᱟ ᱱᱚᱰᱮ ᱠᱳᱨᱥ ᱫᱚ ᱦᱩᱭᱩᱜ ᱠᱟᱱᱟ ᱮᱱᱮᱡ ᱥᱮᱨᱮᱧ ᱤᱧ ᱥᱮᱬᱟ ᱟᱠᱚ ᱠᱟᱱᱟ ᱠᱳᱨᱥ ᱫᱚ ᱦᱟᱜ ᱵᱟᱨ ᱥᱮᱨᱢᱟ ᱨᱮᱱᱟᱜ ᱠᱚᱨᱟᱣ ᱦᱩᱭᱩᱜᱼᱟ ᱵᱟᱨ ᱥᱮᱨᱢᱟ ᱛᱟᱭᱚᱢ ᱠᱚᱨᱟᱣ ᱠᱟᱛᱮᱜ ᱚᱱᱟ ᱨᱮᱭᱟᱜ ᱢᱤᱫᱴᱮᱱ ᱥᱟᱨᱴᱚᱯᱷᱤᱠᱮᱴ ᱦᱚᱸ ᱧᱟᱢᱚᱜ ᱜᱚᱜᱼᱟ ᱟᱨ ᱥᱟᱨᱴᱚᱯᱷᱤᱠᱮᱴ ᱨᱮᱭᱟᱜ ᱦᱟᱯᱮᱱ ᱫᱤᱱ ᱦᱮᱸ ᱞᱟᱹᱭ ᱢᱮ ᱢᱟ ᱱᱚᱣᱟ ᱠᱚᱨᱮᱜ ᱦᱟᱜ ᱱᱤᱛᱚᱜ ᱯᱚᱥᱪᱷᱤᱢ ᱵᱟᱝᱞᱟ ᱯᱚᱱᱚᱛ ᱨᱮᱭᱟᱜ ᱡᱟᱦᱟ ᱛᱤᱱᱟᱹᱜ ᱤᱭᱩᱱᱤᱵᱷᱟᱨᱥᱤᱴᱤ ᱠᱚ ᱢᱮᱱᱟᱜ ᱠᱟᱫᱟ ᱱᱤᱛᱚᱜ ᱦᱟᱜ ᱚᱱᱟ ᱠᱚᱨᱮᱜᱮ ᱦᱩᱭ ᱦᱟᱛᱟᱲᱚᱜ ᱦᱟᱜ ᱱᱚᱣᱟ ᱠᱳᱨᱥ ᱠᱚᱨᱟᱣ ᱨᱮᱭᱟᱜ ᱢᱩᱲ ᱩᱫᱫᱮᱥᱥᱚ ᱫᱚ ᱦᱩᱭᱩᱜ ᱠᱟᱱᱟ ᱛᱮᱦᱮᱧ ᱜᱟᱯᱟ ᱧᱮᱞᱚᱜᱚᱜ ᱠᱟᱱᱟ ᱟᱛᱳ ᱚᱲᱟᱜ ᱠᱚᱨᱮᱜ ᱮᱱᱮᱡ ᱥᱮᱨᱮᱧ ᱨᱩ ᱨᱟᱦᱟ ᱱᱚᱝᱠᱟᱱᱟᱜ ᱥᱟᱵ ᱫᱚᱦᱚ ᱞᱮᱠᱟᱱ ᱦᱚᱲᱜᱮ ᱵᱟᱝᱠᱚ ᱧᱟᱢᱚᱜᱚᱜ ᱠᱟᱱᱟ ᱛᱳ ᱚᱱᱟ ᱠᱚ ᱥᱟᱱᱛᱟᱲᱛᱮ ᱵᱟᱲᱟᱭ ᱚᱱᱟ ᱠᱚ ᱥᱟᱵ ᱫᱚᱦᱚ ᱨᱮᱭᱟ ᱯᱚᱨᱤᱠᱟᱴᱷᱟᱢᱳ ᱯᱨᱚᱛᱷᱚᱢᱚᱛᱚ ᱟᱨ ᱫᱤᱛᱭᱚᱛᱚ ᱦᱩᱭᱩᱜ ᱜᱚᱜ ᱠᱟᱱᱟ ᱱᱚᱣᱟ ᱠᱚ ᱥᱟᱨᱴᱚᱯᱷᱤᱠᱮᱴ ᱫᱟᱨᱟᱭᱛᱮ ᱢᱤᱫᱦᱚᱲ ᱟᱭᱟᱜ ᱥᱟᱱᱟᱢᱟᱜ ᱮ ᱠᱚᱨᱟᱣ ᱫᱟᱲᱮᱭᱟᱜ ᱠᱷᱟᱱ ᱫᱚ ᱱᱤᱛ ᱫᱚ ᱯᱟᱥᱱᱟᱣᱚᱜᱼᱟ ᱥᱮ ᱥᱟᱨᱴᱚᱯᱷᱤᱠᱮᱴ ᱫᱟᱨᱟᱭᱛᱮ ᱚᱱᱠᱟᱱᱟᱜ ᱡᱟᱭᱜᱟᱨᱮ ᱟᱭᱟᱜ ᱡᱟᱸᱦᱟ ᱩᱭᱦᱟᱹᱨ ᱛᱟᱭ ᱚᱱᱟᱭ ᱥᱚᱫᱚᱨ ᱫᱟᱲᱮᱭᱟᱜᱼᱟ ᱱᱤᱛᱚᱜ ᱦᱟᱹᱵᱤᱡ ᱛᱮᱫᱚ ᱦᱟᱜ ᱱᱤᱭᱟᱹ ᱥᱮᱨᱢᱟ ᱦᱟᱹᱵᱤᱡ ᱛᱮᱜᱮ ᱦᱟᱜ ᱮᱛᱚᱦᱚᱵ ᱠᱟᱱᱟ ᱱᱤᱛᱚᱜ ᱫᱚ ᱮ ᱟᱭᱢᱟᱜᱟᱱ ᱜᱮᱠᱚ ᱮᱰᱢᱤᱥᱚᱱ ᱠᱟᱱᱟ ᱦᱮᱸ ᱦᱮᱸ ᱮᱠᱷᱚᱱ ᱫᱚ ᱠᱚᱭᱮᱠ ᱪᱟᱸᱫᱳ ᱢᱟᱲᱟᱝᱨᱮ ᱮᱛᱚᱦᱚᱵ ᱠᱟᱱᱟ ᱵᱮᱥᱤ ᱫᱤᱱ ᱫᱚᱦᱟᱜ ᱠᱞᱟᱥ ᱫᱚ ᱵᱟᱭ ᱦᱩᱭ ᱠᱟᱱᱟ ᱛᱳ ᱱᱤᱭᱟᱹ ᱥᱟᱢᱟᱝᱨᱮ ᱡᱟᱦᱟ ᱦᱤᱡᱩᱜ ᱠᱟᱱᱟ ᱚᱱᱟᱴᱟᱜ ᱪᱟᱸᱫᱳ ᱨᱮ ᱦᱟᱜ ᱛᱟᱦᱮᱱᱚᱜ ᱠᱟᱱ ᱜᱮᱭᱟ ᱠᱳᱨᱥ ᱯᱷᱤ ᱠᱚᱫᱚ ᱦᱟᱜ ᱵᱟᱛᱥᱚᱨᱤᱠ ᱞᱟᱜᱟᱣᱚᱜᱼᱟ ᱱᱚᱣᱟ ᱵᱟᱛᱥᱚᱨᱤᱠ ᱫᱚ ᱱᱚᱝᱠᱟ ᱞᱮᱠᱟ ᱮᱜ ᱵᱟᱨ ᱦᱟᱡᱟᱨ ᱠᱷᱟᱱᱜᱮ ᱦᱩᱭᱩᱜᱼᱟ ᱦᱟᱜ ᱱᱤᱛᱚᱜ ᱟᱫᱚ ᱱᱮᱜᱼᱮ ᱛᱚ ᱦᱟᱜ ᱦᱟᱞᱮ ᱦᱟᱞᱮ ᱱᱚᱣᱟ ᱠᱳᱨᱥ ᱫᱚ ᱦᱟᱜ ᱪᱟᱹᱞᱩ ᱦᱩᱭ ᱠᱟᱱᱟ ᱛᱚ ᱚᱱᱠᱟ ᱞᱮᱠᱟᱱᱟᱜ ᱵᱮᱵᱚᱥᱛᱷᱟ ᱫᱚ ᱵᱟᱝ ᱦᱩᱭ ᱠᱟᱱᱟ ᱪᱮᱥᱴᱟᱭ ᱦᱩᱭᱩᱜ ᱠᱟᱱᱟ ᱡᱮ ᱥᱩᱨᱨᱮ ᱤᱥᱴᱩᱰᱮᱱᱴ ᱠᱚ ᱛᱟᱦᱮ ᱠᱟᱛᱮᱜ ᱱᱚᱣᱟ ᱡᱤᱱᱤᱥ ᱠᱚ ᱠᱚᱨᱟᱣ ᱫᱟᱲᱮᱭᱟᱜ ᱚᱱᱟ ᱡᱮᱱᱚ ᱠᱟᱹᱢᱤ ᱪᱟᱞᱟᱣᱚᱜ ᱠᱟᱱᱟ ᱱᱤᱛᱚᱜ ᱟᱯᱟᱛᱚᱛᱚ ᱚᱲᱟᱜ ᱠᱷᱚᱱᱜᱮ ᱦᱮᱡ ᱥᱮᱱ ᱦᱩᱭᱩᱜᱼᱟ ᱪᱤᱱᱛᱟᱹ ᱵᱷᱟᱵᱱᱟ ᱫᱚ ᱱᱚᱝᱠᱟ ᱞᱮᱠᱟ ᱫᱤᱱᱟᱹᱢ ᱦᱤᱞᱳᱜ ᱡᱚᱛᱚᱦᱚᱲ ᱥᱮ ᱵᱟᱝ ᱠᱚ ᱥᱚᱢᱚᱭᱚᱜᱼᱟ ᱥᱟ ᱜᱤᱧ ᱨᱮᱱ ᱡᱟᱦᱟᱭ ᱠᱚ ᱢᱮᱱᱟᱜ ᱠᱟᱜ ᱠᱚᱣᱟ ᱩᱱᱠᱩ ᱫᱚ ᱫᱤᱟᱹᱢ ᱦᱤᱞᱳᱜ ᱫᱚ ᱵᱟᱝᱠᱚ ᱦᱮᱡ ᱫᱟᱲᱮᱭᱟᱜᱼᱟ ᱛᱳ ᱚᱱᱟ ᱞᱮᱠᱟᱛᱮ ᱤᱥᱴᱩᱰᱮᱱᱴ ᱟᱜ ᱠᱟᱛᱷᱟ ᱠᱚ ᱩᱭᱦᱟᱹᱨ ᱠᱟᱛᱮᱜ ᱥᱚᱯᱛᱟᱦᱚᱨᱮ ᱵᱟᱨᱫᱤᱱ ᱠᱚᱨᱟᱣ ᱦᱩᱭᱩᱜ ᱠᱟᱱᱟ ᱟᱨ ᱪᱮᱫ ᱦᱮᱸ ᱦᱮᱸ ᱚᱵᱚᱥᱥᱳᱭ ᱦᱮᱸ ᱢᱟ ᱴᱷᱤᱠ ᱜᱮᱭᱟ